ᱦᱮᱲᱮᱢ ᱡᱚᱢᱟᱜ ᱞᱟᱹᱰᱩ ᱧᱩᱛᱩᱢ ᱠᱚᱫᱚ ᱡᱤᱞᱟᱹᱯᱤ ᱦᱮᱸ ᱦᱮᱸ ᱦᱮᱸ ᱜᱚᱡᱟ ᱢᱟᱞᱯᱩᱣᱟᱹ ᱨᱚᱥᱜᱩᱞᱟᱹ

ᱜᱚᱡᱟ ᱱᱤᱭᱟᱹ ᱛᱤᱱᱟᱹᱜ ᱦᱮᱲᱮᱢ ᱡᱤᱱᱤᱥ ᱵᱮᱱᱟᱣ ᱟᱠᱟᱱ ᱞᱟᱹᱰᱩ ᱠᱚᱜᱮ ᱦᱮᱸ ᱢᱟ